ᱫᱟᱜ ᱫᱚ ᱟᱵᱚ ᱫᱚ ᱟᱹᱰᱤ ᱟᱸᱴ ᱜᱮ ᱵᱟᱧᱪᱟᱣ ᱫᱚᱨᱠᱟᱨ ᱛᱟᱵᱚᱱ ᱡᱚᱛᱚ ᱦᱚᱲᱜᱮ ᱡᱮᱢᱚᱱ ᱢᱟᱱᱮ ᱟᱵᱚ ᱥᱟᱵᱢᱟᱨᱥᱟᱞ ᱵᱚᱱ ᱪᱟᱞᱟᱣ ᱠᱟᱜ ᱠᱟᱱᱟ ᱛᱚ ᱚᱱᱟ ᱥᱟᱵᱢᱟᱨᱥᱟᱞ ᱫᱚ ᱵᱟᱨ ᱵᱟᱹᱞᱛᱤ ᱫᱟᱜ ᱵᱚᱱ ᱦᱟᱛᱟᱣᱟ ᱯᱮ ᱵᱟᱹᱞᱛᱤ ᱵᱚᱱᱠᱷᱚᱨᱪᱟᱭᱮᱫᱟ ᱥᱟᱵᱢᱟᱨᱥᱟᱞ ᱟᱲᱟᱜ ᱠᱟᱜ ᱠᱟᱱᱟ ᱫᱟ ᱟᱹᱣᱲᱤ ᱜᱮ ᱠᱷᱚᱨᱪᱟᱜ ᱠᱟᱱᱟ ᱥᱮ ᱠᱚᱞ ᱨᱮᱦᱚᱸ ᱵᱚᱱ ᱟᱲᱟᱜ ᱠᱟᱜ ᱠᱟᱱᱟ ᱚᱱᱟ ᱫᱟᱜ ᱫᱚ ᱪᱟᱞᱟᱣ ᱛᱮᱜᱮ ᱛᱟᱸᱦᱮᱱ ᱠᱟᱱᱟ ᱟᱵᱚ ᱯᱚᱨᱮ ᱨᱮ ᱧᱩ ᱞᱟᱹᱜᱤᱫ ᱫᱟᱜ ᱵᱟᱵᱚᱱ ᱧᱟᱢᱟ ᱡᱮᱢᱚᱱ ᱛᱮᱦᱤᱧ ᱜᱟᱯᱟ ᱢᱤᱫᱴᱮᱱ ᱯᱨᱚᱡᱮᱠᱴ ᱨᱟᱠᱟᱵ ᱞᱮᱱᱟ ᱡᱮᱢᱚᱱ ᱥᱮᱨᱢᱟ ᱫᱟᱜ ᱛᱮ ᱟᱵᱚ ᱡᱚᱫᱤ ᱨᱤᱯᱷᱟᱭᱤᱱ ᱠᱟᱛᱮᱫ ᱛᱷᱟᱹᱨᱤ ᱵᱟᱹᱴᱤ ᱵᱚᱱ ᱢᱟᱡᱟᱣᱟ ᱫᱟᱲᱮᱭᱟᱜ ᱥᱮ ᱠᱤᱪᱨᱤᱪ ᱠᱚᱵᱚᱱ ᱪᱚᱠᱚᱪ ᱫᱟᱲᱮᱭᱟᱜ ᱟ ᱡᱟᱸᱦᱟᱱᱟᱜ ᱡᱮᱢᱚᱱ ᱠᱟᱹᱢᱤ ᱡᱩᱛᱩᱜᱼᱟ ᱚᱱᱠᱟᱱᱟᱜ ᱠᱟᱹᱢᱤ ᱨᱮᱵᱚᱱ ᱠᱟᱹᱢᱤ ᱞᱮᱠᱷᱟᱱ ᱛᱟᱦᱞᱮ ᱟᱵᱚ ᱠᱤᱱᱛᱩ ᱞᱟᱛᱟᱨ ᱠᱷᱚᱱ ᱫᱟᱜ ᱟᱹᱰᱤ ᱟᱸᱴ ᱵᱟᱝ ᱨᱟᱠᱟᱵ ᱦᱩᱭᱩᱜ ᱛᱟᱵᱳᱱᱟ ᱛᱟᱦᱞᱮ ᱟᱵᱚ ᱚᱱᱟ ᱫᱟᱜ ᱡᱟᱸᱦᱟ ᱛᱤᱥ ᱧᱩ ᱞᱟᱹᱜᱤᱫ ᱵᱚᱱ ᱫᱚᱦᱚ ᱫᱟᱲᱮᱭᱟᱜᱼᱟ ᱱᱤᱛᱚᱜ ᱛᱮᱦᱤᱧ ᱜᱟᱯᱟ ᱡᱟ ᱯᱚᱨᱤᱢᱟᱱ ᱫᱟᱜ ᱵᱚᱱ ᱠᱷᱚᱨᱪᱟᱭᱮᱫᱟ ᱥᱮ ᱵᱤᱵᱷᱤᱱᱱᱚ ᱡᱟᱭᱜᱟᱨᱮ ᱠᱤᱨᱤᱥᱤ ᱠᱟᱡ ᱨᱮ ᱥᱟᱵᱢᱟᱨᱥᱟᱞ ᱠᱚ ᱵᱮᱱᱟᱣ ᱠᱟᱜ ᱠᱟᱱᱟ ᱫᱟᱜ ᱟ ᱰᱤ ᱟᱸᱴ ᱱᱚᱴᱚᱜ ᱠᱟᱱᱟ ᱛᱩᱫ ᱠᱟᱛᱮᱜ ᱮᱠᱫᱚᱢ ᱟᱫᱚ ᱡᱮᱢᱚᱱ ᱠᱤᱨᱤᱥᱤ ᱠᱟᱡ ᱨᱮ ᱱᱚᱝᱠᱟᱜ ᱫᱟᱜ ᱡᱮᱢᱚᱱ ᱵᱚᱱ ᱞᱟᱜᱟᱣ ᱡᱮ ᱱᱚᱜ ᱚᱭ ᱥᱮᱨᱢᱟ ᱫᱟᱜ ᱜᱮ ᱠᱷᱟᱞ ᱠᱚᱵᱚᱱ ᱞᱟ ᱠᱟᱜᱼᱟ ᱜᱟᱹᱰᱭᱟᱹ ᱠᱚᱵᱚᱱ ᱠᱩᱡ ᱚᱱᱟ ᱫᱟᱜ ᱠᱚᱵᱚᱱ ᱪᱮᱥᱴᱟᱭᱟ ᱡᱮ ᱟᱵᱚᱣᱟᱜ ᱦᱩᱲᱩ ᱪᱟᱥ ᱥᱮ ᱜᱩᱦᱩᱢ ᱪᱟᱥ ᱫᱚ ᱟᱹᱣᱲᱤ ᱜᱮ ᱫᱟᱜ ᱫᱚ ᱵᱟᱵᱚᱱ ᱠᱷᱚᱨᱪᱟᱭ ᱡᱟᱛᱮ ᱵᱷᱚᱵᱤᱥᱚᱛ ᱞᱟᱹᱜᱤᱫ ᱫᱟᱜ ᱫᱚᱵᱚᱱ ᱥᱚᱧᱪᱚᱭᱟ ᱟᱨ ᱠᱤᱪᱨᱤᱪ ᱠᱚᱸᱦᱚᱸ ᱢᱚᱸᱡᱛᱮ ᱵᱚᱱ ᱤᱭᱟᱹᱭᱟ ᱠᱚᱢ ᱠᱷᱚᱨᱪᱟ ᱫᱟᱜ ᱛᱮᱵᱚᱱ ᱥᱟᱯᱷᱟᱭᱟ ᱥᱤᱛᱩᱝ ᱨᱮᱵᱚᱱ ᱨᱚᱦᱚᱭ ᱦᱚᱪᱚᱭᱟ ᱡᱚᱛᱚ ᱦᱚᱲ ᱛᱮᱜᱮ ᱫᱟᱜ ᱵᱟᱧᱪᱟᱣ ᱨᱮᱭᱟᱜ ᱫᱚᱨᱠᱟᱨ ᱫᱚ ᱢᱮᱱᱟᱜ ᱛᱟᱵᱳᱱᱟ